ᱦᱮᱞᱳ ᱦᱮᱞᱳ ᱡᱚᱦᱟᱨ ᱡᱚᱦᱟᱨ ᱟᱹᱞᱤᱧ ᱞᱤᱧ ᱦᱮᱞᱳ ᱚ ᱟᱹᱞᱤᱧ ᱞᱤᱧ ᱞᱟᱹᱭᱮᱫᱼᱟ ᱨᱚᱵᱤᱱᱫᱨᱚ ᱥᱚᱨᱮᱱ ᱱᱚᱣᱟ ᱫᱚ ᱥᱤᱢᱮᱱᱴ ᱜᱳᱫᱟᱢ ᱨᱮᱜᱮ ᱞᱟᱜᱟᱣ ᱠᱟᱱᱟ ᱱᱚᱢᱵᱚᱨ ᱦᱮᱸ ᱟᱪᱪᱷᱟ ᱟᱹᱞᱤᱧ ᱞᱤᱧ ᱞᱟᱹᱭᱮᱫ ᱛᱟᱦᱮᱱ ᱢᱤᱫᱴᱟᱱ ᱚᱲᱟᱜ ᱞᱤᱧ ᱵᱮᱱᱟᱣᱮᱫᱼᱟ ᱱᱟᱣᱟᱱᱟᱜ ᱟᱫᱚ ᱟᱹᱵᱤᱱ ᱴᱷᱮᱱ ᱢᱤᱫᱴᱟᱱ ᱟᱞᱴᱨᱟ ᱥᱤᱢᱮᱱᱴ ᱚᱢᱵᱩᱡᱟ ᱥᱤᱢᱮᱱᱴ ᱥᱤᱢᱮᱱᱴ ᱚᱱᱟ ᱠᱚ ᱫᱟᱢ ᱪᱮᱫ ᱞᱮᱠᱟ ᱯᱟᱲᱟᱜᱼᱟ ᱟᱪᱪᱷᱟ ᱚ ᱦᱳᱭ ᱟᱨ ᱵᱟᱠᱷᱟᱱ ᱦᱳᱭ ᱟᱹᱞᱤᱧ ᱫᱚ ᱱᱚᱣᱟ ᱤᱭᱟᱹ ᱜᱮᱞᱤᱧ ᱦᱟᱛᱟᱣᱟ ᱢᱮᱱᱛᱮ ᱟᱞᱴᱨᱟᱴᱮᱠ ᱜᱮ ᱦᱮᱸ ᱟᱫᱚ ᱟᱪᱪᱷᱟ ᱦᱮᱸ ᱦᱮᱸ ᱦᱳᱭ ᱟᱹᱞᱤᱧ ᱯᱩᱨᱟᱹ ᱚᱲᱟᱜ ᱠᱚᱢᱯᱤᱞᱤᱴᱚᱜ ᱫᱷᱟᱹᱵᱤᱡ ᱞᱤᱧ ᱟᱹᱜᱩ ᱠᱮᱭᱟ ᱟᱹᱵᱤᱱ ᱴᱷᱮᱱ ᱠᱷᱚᱱ ᱦᱳᱭ ᱟᱹᱰᱤᱜᱟᱱ ᱟᱨ ᱡᱟᱦᱟᱸ ᱠᱟᱹᱴᱤᱡ ᱰᱤᱥᱠᱟᱣᱩᱱᱴ ᱠᱚ ᱵᱟᱭ ᱧᱟᱢᱚᱜᱼᱟ ᱦᱳᱭ ᱦᱳᱭ ᱚᱱᱟ ᱛᱮᱜᱮ ᱪᱮᱫ ᱵᱤᱱ ᱞᱟᱹᱭᱮᱫ ᱛᱟᱦᱮᱸ ᱡᱮ ᱦᱮᱸ ᱥᱮ ᱦᱮᱸ ᱦᱮᱸ ᱦᱮᱸ ᱦᱳᱭ ᱦᱳᱭ ᱦᱳᱭ ᱦᱳᱭ ᱚᱱᱟᱜᱮ ᱟᱨᱚ ᱦᱟᱛᱟᱣᱟ ᱟᱫᱚ ᱚᱸᱰᱮ ᱜᱮ ᱦᱟᱸᱜ ᱞᱤᱧ ᱳᱡᱚᱱᱟ ᱛᱚ ᱵᱮᱥ ᱚᱱᱟ ᱠᱟᱨᱚᱱ ᱛᱮ ᱟᱹᱵᱤᱱ ᱴᱷᱮᱱ ᱞᱤᱧ ᱯᱷᱳᱱ ᱠᱮᱫᱼᱟ ᱟᱨ ᱪᱟᱞᱟᱣ ᱢᱟᱦᱟ ᱩᱯᱨᱩᱢ ᱵᱟᱭ ᱦᱩᱭ ᱠᱟᱱᱟ ᱪᱟᱞᱟᱣ ᱠᱟᱛᱮᱫ ᱟᱫᱚ ᱪᱟᱞᱟᱜ ᱟᱹᱞᱤᱧ ᱦᱟᱸᱜ ᱤᱱᱟᱹ ᱯᱚᱨᱮ ᱟᱨ ᱡᱟᱦᱟᱱᱟᱜ ᱤᱫᱤ ᱟᱹᱜᱩ ᱨᱮᱱᱟᱜ ᱵᱮᱵᱚᱥᱛᱷᱟ ᱫᱚ ᱟᱹᱵᱤᱱ ᱥᱮᱫ ᱠᱦᱚᱱ ᱥᱮ ᱚᱱᱟᱫᱚ ᱟᱹᱞᱤᱧ ᱜᱮᱞᱤᱧ ᱟᱹᱜᱩᱭᱟ ᱚ ᱟᱪᱪᱷᱟ ᱴᱷᱤᱠ ᱟᱪᱪᱷᱟ ᱚᱱᱟ ᱥᱤᱢᱮᱱᱴ ᱢᱟ ᱦᱟᱸᱜ ᱚᱱᱟ ᱵᱤᱱ ᱤᱢᱟᱹᱧᱟ ᱚᱱᱟ ᱥᱟᱶᱛᱮ ᱡᱟᱦᱟᱱᱟᱜ ᱠᱚ ᱢᱟᱱᱮ ᱵᱤᱱ ᱮᱢᱚᱜ ᱜᱮᱭᱟ ᱨᱚᱰ ᱵᱟᱹᱞᱤ ᱥᱤᱢᱮᱱᱴ ᱠᱚ ᱚᱱᱟ ᱠᱚᱦᱚᱸ ᱵᱤᱱ ᱥᱟᱹᱯᱞᱟᱹᱭ ᱜᱮᱭᱟ ᱦᱳᱭ ᱛᱟ ᱠᱤ ᱟᱹᱞᱤᱧ ᱪᱮᱫ ᱞᱮᱠᱟ ᱱᱤᱛᱚᱜ ᱢᱟ ᱦᱟᱸᱜ ᱜᱚᱲᱚ ᱢᱟᱱᱮ ᱜᱩᱫᱟᱢ ᱯᱞᱟᱥ ᱡᱟᱦᱟᱸ ᱥᱤᱢᱮᱱᱴ ᱜᱚᱫᱟᱢ ᱯᱞᱟᱥ ᱡᱚᱛᱚᱣᱟᱜ ᱜᱮ ᱧᱟᱢᱚᱜ ᱠᱟᱱᱟ ᱛᱚ ᱚᱸᱰᱮ ᱜᱮ ᱱᱮᱛᱟᱨ ᱢᱟᱠᱚ ᱚᱱᱠᱟ ᱠᱟᱜ ᱠᱟᱱᱟ ᱛᱚ ᱟᱫᱚ ᱚᱱᱟ ᱛᱮᱜᱮ ᱦᱟᱸᱜ ᱦᱮᱸ ᱦᱳᱭ ᱦᱮᱸ ᱦᱮᱸ ᱦᱳᱭ ᱦᱚᱸ ᱦᱚᱸ ᱴᱷᱤᱠ ᱜᱮᱭᱟ ᱜᱚᱢᱠᱮ ᱢᱟ ᱛᱚᱵᱮ ᱡᱚᱦᱟᱨ ᱜᱮ ᱡᱚᱦᱟᱨ ᱡᱚᱦᱟᱨ